ᱦᱮᱸ ᱦᱮᱞᱳ ᱦᱮᱸ ᱚᱱᱟ ᱠᱟᱱ ᱜᱮᱭᱟ ᱟᱨ ᱱᱤᱭᱟᱹ ᱠᱚᱨᱮ ᱫᱚ ᱢᱮᱱᱟᱜ ᱜᱮᱭᱟ ᱧᱮᱞ ᱞᱮᱠᱟᱱᱟᱜ ᱟᱭᱢᱟ ᱠᱤᱪᱷᱩ ᱜᱮ ᱟᱫᱚ ᱟᱢ ᱪᱮᱫ ᱞᱮᱠᱟᱱᱜ ᱡᱤᱱᱤᱥ ᱧᱮᱞ ᱮᱢ ᱢᱮᱱᱟ ᱚᱱᱠᱟᱱᱟᱜ ᱜᱮ ᱤᱫᱤ ᱢᱮ ᱦᱩᱭᱩᱜᱼᱟ ᱚᱼᱚ ᱱᱚᱰᱮ ᱫᱚ ᱟᱪᱪᱷᱟ ᱱᱚᱰᱮ ᱫᱚ ᱦᱮᱸ ᱦᱮᱱᱟᱜ ᱜᱮᱭᱟ ᱨᱚᱵᱤᱱᱫᱚᱨᱚᱱᱟᱛᱷ ᱟᱜ ᱱᱚᱸᱰᱮ ᱵᱤᱥᱥᱚ ᱵᱷᱟᱨᱚᱛᱤ ᱱᱤᱭᱮ ᱠᱚᱨᱮ ᱚᱸᱰᱮ ᱫᱚ ᱩᱱᱤᱭᱟᱜ ᱧᱩᱛᱩᱢ ᱫᱚ ᱱᱟᱢᱠᱚᱨᱟ ᱜᱮᱛᱟᱭᱟ ᱡᱚᱛᱚ ᱜᱮ ᱩᱱᱤᱭᱟᱜ ᱦᱤᱥᱟᱹᱵ ᱛᱮᱜᱮ ᱠᱚ ᱵᱮᱵᱚᱦᱟᱨᱟ ᱵᱟᱡᱟᱨ ᱜᱷᱟᱴ ᱠᱚᱨᱮ ᱦᱚᱸ ᱟᱨ ᱱᱚᱛᱮᱱᱟᱜ ᱫᱚ ᱠᱟᱴᱷ ᱠᱚᱨᱮᱱᱟᱜ ᱡᱤᱱᱤᱥ ᱨᱮᱭᱟᱜ ᱢᱩᱨᱛᱤ ᱠᱚ ᱟᱢ ᱫᱟᱱᱤ ᱜᱮᱭᱟ ᱚᱱᱟ ᱠᱚ ᱢᱮᱱᱟᱜᱼᱟ ᱟᱨ ᱥᱟᱡ ᱠᱚᱦᱚᱸ ᱰᱨᱮᱥ ᱠᱚᱦᱚᱸ ᱨᱚᱵᱤᱱᱫᱚᱨᱚᱱᱟᱛᱷ ᱟᱜ ᱪᱷᱤᱵᱤ ᱱᱤᱭᱮ ᱜᱮ ᱡᱚᱛᱚ ᱠᱤᱪᱷᱩ ᱜᱮ ᱦᱮᱸ ᱟᱨ ᱦᱮᱸ ᱱᱚᱣᱟ ᱠᱚᱨᱮᱜ ᱢᱮᱱᱟᱜ ᱜᱮᱭᱟ ᱦᱚᱲ ᱴᱚᱞᱟ ᱠᱚᱸᱦᱚ ᱟᱭᱢᱟ ᱜᱮ ᱮᱵᱟᱨ ᱵᱟᱞᱤ ᱯᱟᱲᱟ ᱥᱩᱨᱳᱡ ᱴᱚᱞᱟ ᱢᱮᱱᱟᱜ ᱜᱮᱭᱟ ᱱᱚᱛᱮ ᱥᱮᱢᱵᱟᱴᱤ ᱥᱮᱜ ᱠᱟᱛᱮ ᱯᱷᱩᱞ ᱰᱟᱝᱜᱟ ᱵᱟᱫᱞᱩ ᱟᱰᱮ ᱯᱟᱥᱮ ᱴᱚᱞᱟ ᱠᱚᱫᱚ ᱦᱮᱱᱟᱜ ᱜᱮᱭᱟ ᱟᱫᱚ ᱧᱮᱞ ᱡᱚᱝ ᱫᱚ ᱜᱟᱰᱟ ᱢᱮᱱᱟᱜᱼᱟ ᱟᱨ ᱱᱚᱛᱮ ᱫᱟᱬᱟᱱ ᱠᱚ ᱢᱮᱱᱟᱜ ᱜᱮᱭᱟ ᱠᱷᱮᱛ ᱠᱚ ᱢᱮᱱᱟᱜᱼᱟ ᱯᱟᱨᱠᱮ ᱠᱚ ᱢᱮᱱᱟᱜ ᱜᱮᱭᱟ ᱚᱼᱚ ᱟᱪᱪᱷᱟ ᱦᱮᱸ ᱚᱰᱮ ᱠᱷᱚᱱ ᱫᱚᱢ ᱦᱤᱡᱩᱜ ᱠᱷᱟᱱ ᱫᱚ ᱰᱟᱭᱨᱮᱠᱴ ᱨᱮᱞ ᱛᱮᱠᱷᱟᱡ ᱫᱚ ᱵᱳᱞᱯᱩᱨᱮᱢ ᱯᱷᱮᱰᱚᱜᱼᱟ ᱵᱳᱞᱯᱩᱨ ᱠᱷᱚᱱ ᱴᱳᱴᱳ ᱛᱮᱢ ᱦᱤᱡᱩᱜ ᱟᱢ ᱠᱷᱚᱨᱪᱟ ᱫᱚ ᱵᱟᱹᱱᱩᱜᱼᱟ ᱮᱱᱨᱮᱦᱚᱸ ᱦᱟᱛ ᱠᱷᱚᱨᱪᱟ ᱞᱮᱠᱟ ᱫᱚ ᱦᱩᱭᱩᱜ ᱜᱮᱭᱟ ᱠᱟᱡ ᱪᱟᱞᱟᱣ ᱞᱮᱠᱟ ᱫᱚ ᱠᱷᱚᱨᱪᱟᱜ ᱜᱮᱭᱟ ᱦᱮᱸ ᱴᱳᱴᱳᱵᱟᱞᱟ ᱫᱚ ᱱᱚᱸᱰᱮ ᱫᱚ ᱵᱳᱞᱯᱩᱨ ᱨᱮᱫᱚ ᱪᱚᱲᱟ ᱵᱟᱡᱟᱨ ᱜᱮᱭᱟ ᱱᱚᱰᱮ ᱫᱚ ᱮᱠᱴᱩ ᱟᱢᱫᱟᱱᱤ ᱫᱚᱥᱨᱟ ᱜᱮᱭᱟ ᱪᱟᱠᱨᱤ ᱵᱟᱠᱨᱤ ᱦᱚᱲᱟᱜ ᱵᱤᱥᱥᱚ ᱵᱷᱟᱨᱚᱛᱤ ᱤᱭᱟᱹ ᱠᱟᱱᱛᱮ ᱱᱚᱰᱮ ᱫᱚ ᱮᱠᱴᱩ ᱫᱟᱢ ᱫᱚᱨ ᱫᱚ ᱰᱷᱮᱨ ᱧᱚᱜ ᱜᱮᱭᱟ ᱞᱚᱠᱟᱞ ᱞᱮᱠᱟ ᱫᱚ ᱵᱟᱝ ᱱᱚᱰᱮᱸ ᱫᱚ ᱟᱹᱰᱤ ᱦᱟᱭᱯᱷᱟᱭ ᱜᱮ ᱪᱟᱞᱟᱜᱼᱟ ᱫᱟᱢ ᱫᱚᱨ ᱫᱚ ᱚᱼᱚ ᱢᱮᱱᱟᱜ ᱜᱮᱭᱟ ᱵᱷᱟᱲᱟ ᱚᱲᱟᱜ ᱠᱚ ᱧᱟᱢᱚᱜ ᱜᱮᱭᱟ ᱟᱨ ᱴᱚᱞᱟ ᱯᱟᱲᱟ ᱨᱮᱦᱚᱸ ᱧᱟᱢᱚᱜ ᱜᱮᱭᱟ ᱛᱟᱦᱞᱮᱢ ᱦᱮᱡ ᱞᱮᱱᱠᱷᱟᱱ ᱫᱚ ᱱᱚᱛᱮᱱᱟᱜ ᱫᱤᱥᱚᱢᱨᱮ ᱟᱹᱨᱤᱪᱟᱹᱞᱤᱢ ᱧᱮᱞ ᱠᱮᱭᱟ ᱪᱮᱫ ᱞᱮᱠᱟ ᱠᱚ ᱛᱟᱸᱦᱮᱱ ᱠᱟᱱᱟ ᱪᱮᱫ ᱞᱮᱠᱟ ᱠᱚ ᱡᱚᱢ ᱫᱟ ᱱᱚᱛᱮ ᱨᱟᱹᱥᱠᱟᱹ ᱟᱭᱠᱟᱹᱜ ᱠᱟᱱᱟ ᱱᱚᱛᱮ ᱫᱚ ᱮᱱᱮᱡ ᱥᱮᱨᱮᱧ ᱥᱳᱱᱟᱡᱷᱩᱨᱤ ᱤᱭᱟᱹ ᱠᱚᱸᱦᱚᱸ ᱢᱮᱱᱟᱜ ᱜᱮᱭᱟ ᱟᱹᱭᱩᱵ ᱵᱮᱲᱟ ᱦᱟᱴ ᱵᱟᱡᱟᱨ ᱠᱚ ᱫᱩᱲᱩᱵ ᱜᱮᱭᱟ ᱟᱹᱰᱤ ᱥᱟᱥᱛᱟ ᱜᱮ ᱦᱮᱸ ᱟᱪᱪᱷᱟ ᱦᱮᱸ ᱟᱪᱪᱷᱟ ᱴᱷᱤᱠ ᱜᱮᱭᱟ ᱦᱮᱸ ᱦᱮᱸ ᱦᱮᱸ ᱴᱷᱤᱠ ᱵᱩᱡᱷᱟᱹᱜᱼᱟ ᱫᱤᱥᱚᱢ ᱧᱮᱞᱟ ᱪᱤᱱᱦᱟᱹᱯᱼᱟ ᱦᱮᱸ ᱦᱮᱸ ᱦᱮᱸ ᱴᱷᱤᱠ ᱜᱮᱭᱟ ᱦᱮᱸ